ᱤᱧ ᱡᱚᱠᱷᱚᱱ ᱡᱟᱦᱟᱸᱨᱮ ᱫᱟᱬᱟᱱᱤᱧ ᱪᱟᱞᱟᱜᱼᱟ ᱚᱱᱟ ᱫᱚ ᱥᱚᱵᱽ ᱫᱤᱱ ᱜᱮ ᱪᱟᱞᱟᱜ ᱨᱮᱱᱟᱜ ᱤᱧ ᱪᱮᱥᱴᱟᱭᱟ ᱪᱮᱫᱟᱜ ᱥᱮ ᱚᱸᱰᱮᱧ ᱥᱮᱱ ᱞᱮᱱ ᱠᱷᱟᱱ ᱱᱚᱣᱟ ᱦᱚᱭᱛᱚ ᱱᱟᱯᱟᱭ ᱦᱚᱸ ᱦᱩᱭᱩᱜᱼᱟ ᱱᱚᱣᱟ ᱡᱮᱢᱚᱱ ᱢᱳᱲ ᱴᱚᱴᱷᱟ ᱢᱳᱲ ᱠᱚᱨᱮᱧ ᱪᱟᱞᱟᱣᱱᱟ ᱟᱨ ᱟᱭᱢᱟ ᱦᱚᱲ ᱥᱟᱶ ᱜᱚᱞᱯᱚ ᱜᱟᱞᱢᱟᱨᱟᱣ ᱠᱟᱛᱮ ᱤᱧ ᱦᱮᱡ ᱮᱱᱟ ᱵᱳᱜᱮ ᱵᱟᱹᱲᱤᱡ ᱜᱟᱞᱢᱟᱨᱟᱣ ᱵᱟᱲᱟ ᱦᱩᱭᱮᱱᱟ ᱢᱚᱱᱮ ᱨᱮ ᱢᱤᱫᱴᱮᱱ ᱨᱟᱹᱥᱠᱟᱹ ᱟᱹᱭᱠᱟᱹᱜᱼᱟ ᱟᱨ ᱥᱟᱱᱟᱢ ᱦᱚᱲ ᱛᱟᱞᱟ ᱥᱚᱵᱽ ᱞᱮᱠᱟᱱ ᱜᱚᱞᱯᱷᱚ ᱦᱚᱸ ᱦᱩᱭᱩᱜ ᱜᱮᱭᱟ ᱢᱚᱱᱮ ᱠᱚᱦᱚᱸ ᱠᱟᱹᱴᱤᱡ ᱯᱷᱟᱨᱱᱟ ᱧᱚᱜ ᱵᱩᱡᱟᱹᱜᱼᱟ ᱚᱱᱟ ᱠᱷᱟᱹᱛᱤᱨ ᱜᱮ ᱚᱱᱟ ᱠᱚᱨᱮᱱᱟᱜ ᱡᱟᱭᱜᱟ ᱨᱮᱫᱚ ᱪᱟᱞᱟᱜ ᱫᱚ ᱦᱩᱭᱩᱜ ᱜᱮᱭᱟ